ᱡᱟᱦᱟᱸ ᱤᱧᱟᱹᱜ ᱜᱷᱟᱨᱚᱸᱡᱽᱨᱮ ᱡᱟᱦᱟᱸ ᱵᱟᱜᱟᱱᱤᱧ ᱵᱮᱱᱟᱣ ᱠᱟᱜᱼᱟ ᱡᱟᱦᱟᱸ ᱡᱮ ᱮᱢᱟᱱ ᱛᱮᱭᱟᱜ ᱵᱟᱦᱟ ᱠᱚ ᱟᱨ ᱚᱱᱠᱟᱱ ᱫᱟᱨᱮ ᱠᱚᱦᱚᱸ ᱩᱞᱵᱟᱜᱟᱱ ᱠᱚ ᱢᱮᱱᱟᱜᱼᱟ ᱚᱱᱟ ᱡᱟᱦᱟᱸ ᱤᱧ ᱢᱟᱧ ᱡᱚᱛᱚᱱ ᱜᱮᱭᱟ ᱚᱱᱟ ᱥᱟᱶᱛᱮ ᱤᱧᱨᱮᱱ ᱡᱟᱦᱟᱸᱭ ᱜᱤᱫᱽᱨᱟᱹ ᱠᱩᱲᱤ ᱜᱤᱫᱽᱨᱟᱹ ᱩᱱᱤ ᱫᱤᱱᱟᱹᱢᱜᱮ ᱚᱱᱟ ᱵᱟᱜᱟᱱ ᱨᱮ ᱡᱟᱦᱟᱸ ᱵᱟᱦᱟ ᱵᱟᱜᱟᱱ ᱠᱚ ᱢᱮᱱᱟᱜᱼᱟ ᱚᱱᱟ ᱫᱚ ᱟᱹᱰᱤ ᱡᱳᱨᱮ ᱡᱚᱜᱟᱣ ᱡᱚᱛᱱᱟ ᱤᱧ ᱠᱷᱚᱱ ᱦᱚᱸ ᱡᱟᱹᱥᱛᱤ ᱩᱱᱤ ᱜᱚᱨᱚᱡᱟᱜᱼᱟᱭ ᱚᱱᱟ ᱵᱟᱜᱟᱱᱨᱮ ᱛᱟᱦᱮᱱᱟᱭ ᱫᱤᱱᱟᱹᱢᱜᱮ ᱟᱨ ᱡᱟᱦᱟᱸ ᱡᱮ ᱥᱚᱢᱚᱭ ᱥᱚᱢᱚᱭᱨᱮ ᱵᱟᱦᱟ ᱵᱟᱜᱟᱱ ᱨᱮᱭᱟᱜ ᱡᱟᱦᱟᱸ ᱢᱟᱹᱞᱤ ᱠᱚ ᱡᱟᱦᱟᱸ ᱢᱮᱱᱟᱜᱼᱟ ᱚᱱᱟ ᱫᱟᱜ ᱮ ᱫᱩᱞᱟᱜᱼᱟ ᱡᱚᱛᱚᱱᱟᱭ ᱟᱨ ᱚᱱᱟ ᱵᱟᱦᱟ ᱠᱚᱭ ᱡᱟᱦᱟᱸ ᱦᱤᱡᱩᱜ ᱥᱮᱱᱚᱜ ᱜᱟᱹᱰᱤ ᱠᱚᱨᱮ ᱟᱹᱠᱷᱨᱤᱧᱟᱭ ᱟᱨ ᱚᱲᱟᱜ ᱦᱚᱸ ᱚᱱᱟ ᱵᱟᱦᱟᱛᱮᱜᱮ ᱥᱟᱡᱟᱣ ᱠᱟᱱᱟ ᱟᱨ ᱩᱱᱤ ᱟᱹᱰᱤ ᱡᱳᱨᱮ ᱡᱚᱛᱚᱱᱟ